ᱛᱤᱠᱤᱱ ᱦᱚᱸ ᱫᱟᱠᱟ ᱠᱚᱜᱮ ᱫᱟᱠᱟ ᱠᱮᱫ ᱜᱮ ᱫᱟᱠᱟᱧ ᱪᱚᱸᱫᱟ ᱠᱮᱫ ᱜᱮ ᱪᱟᱣᱞᱮᱧ ᱟᱹᱨᱩᱵᱟ ᱠᱷᱟᱸᱡᱚᱭᱟᱹᱧ ᱫᱟᱠᱟ ᱦᱮᱰᱮᱡ ᱮᱱᱜᱮ ᱠᱟᱹᱬᱪᱩ ᱠᱩᱧ ᱟᱹᱨᱩᱵ ᱠᱮᱫᱜᱮ ᱟᱨᱤᱧ ᱧᱮᱞ ᱠᱮᱫᱜᱮ ᱫᱟᱠᱟ ᱤᱥᱤᱱ ᱮᱱᱟᱥᱮ ᱟᱹᱣᱨᱤ ᱛᱟᱨᱯᱚᱨᱮ ᱟᱨᱚᱧ ᱤᱥᱤᱱᱮᱱ ᱠᱷᱟᱡ ᱫᱚ ᱚᱱᱟ ᱟᱹᱬᱤᱡ ᱠᱮᱫ ᱜᱤᱧ ᱟᱨᱤᱧ ᱟᱸᱜᱽᱲᱚ ᱠᱟᱫᱜᱮ ᱛᱟᱨᱯᱚᱨ ᱩᱛᱩᱠᱩᱧ ᱜᱮᱫᱟ ᱡᱟᱦᱟᱱᱟᱜ ᱜᱮ ᱵᱮᱸᱜᱟᱲ ᱠᱚ ᱵᱤᱞᱟᱹᱛᱤ ᱠᱚ ᱟᱨᱚ ᱤᱱᱟᱹᱜ ᱜᱮ ᱟᱹᱨᱩᱵ ᱠᱮᱫ ᱜᱮ ᱜᱮᱫ ᱜᱮᱫ ᱠᱟᱛᱮ ᱟᱨᱚᱧ ᱠᱷᱟᱸᱡᱚ ᱠᱮᱫ ᱜᱮ ᱟᱨ ᱛᱟᱨᱯᱚᱨᱮ ᱟᱨᱚ ᱪᱮᱞᱟᱝ ᱠᱩᱧ ᱦᱤᱱᱦᱟᱹᱲ ᱠᱮᱫ ᱜᱮ ᱟᱨᱤᱧ ᱤᱭᱟᱹ ᱠᱮᱫ ᱜᱮ ᱠᱷᱟᱸᱡᱚ ᱠᱮᱫ ᱜᱤᱧ ᱟᱫᱚᱢ ᱡᱚᱠᱷᱟᱜ ᱫᱚ ᱫᱟᱹᱞ ᱠᱚ ᱟᱫᱚᱢ ᱜᱷᱟᱹᱲᱤᱡ ᱫᱚ ᱵᱟᱨᱭᱟ ᱩᱛᱩ ᱟᱫᱚᱢ ᱜᱷᱟᱹᱲᱤᱡ ᱫᱚ ᱦᱩᱭᱩᱜᱼᱟ ᱫᱟᱹᱞ ᱦᱚᱸ ᱪᱮᱫ ᱤᱧ ᱞᱟᱹᱭᱟ ᱫᱟᱜ ᱪᱚᱸᱫᱟ ᱠᱟᱛᱮ ᱟᱨᱦᱚᱸ ᱫᱟᱹᱞᱤᱧ ᱪᱚᱸᱫᱟ ᱠᱟᱜ ᱜᱮ ᱫᱟᱹᱞ ᱤᱥᱤᱱᱮᱱ ᱜᱮ ᱛᱟᱨᱯᱚᱨᱮ ᱥᱟᱥᱟᱝ ᱵᱩᱞᱩᱝᱤᱧ ᱞᱟᱜᱟᱣᱟᱫ ᱜᱮ ᱟᱨ ᱥᱩᱱᱩᱢ ᱠᱚ ᱨᱚᱝ ᱠᱮᱫ ᱜᱤᱧ ᱟᱨᱤᱧ ᱟᱸᱜᱽᱲᱚ ᱠᱟᱜ ᱜᱮ ᱟᱹᱭᱩᱵ ᱦᱚᱸ ᱫᱟᱠᱟ ᱩᱛᱩ ᱜᱮ ᱫᱟᱠᱟ ᱤᱭᱟᱹ ᱠᱮᱫ ᱜᱮ ᱫᱟᱜ ᱠᱩᱧ ᱟᱹᱜᱩ ᱠᱮᱫ ᱜᱮ ᱫᱟᱜ ᱟᱹᱜᱩ ᱠᱟᱛᱮ ᱥᱮᱸᱜᱮᱞ ᱠᱚ ᱫᱷᱚᱨᱟᱣ ᱠᱮᱫ ᱜᱤᱧ ᱛᱟᱨᱯᱚᱨᱮ ᱫᱟᱠᱟᱧ ᱪᱚᱸᱫᱟ ᱠᱮᱫ ᱜᱮ ᱟᱨ ᱫᱟᱠᱟ ᱪᱚᱸᱫᱟ ᱠᱟᱛᱮ ᱤᱭᱟᱹᱧ ᱪᱟᱣᱞᱮᱧ ᱠᱷᱟᱸᱡᱚ ᱠᱮᱫ ᱜᱮ ᱟᱹᱨᱩᱵ ᱠᱟᱛᱮ ᱛᱟᱨᱯᱚᱨᱮ ᱟᱲᱟᱜ ᱠᱚ ᱟᱫᱚᱢ ᱜᱷᱟᱹᱲᱤ ᱫᱚ ᱟᱹᱨᱩᱵ ᱠᱮᱫ ᱜᱤᱧ ᱜᱮᱫ ᱠᱮᱫ ᱜᱤᱧ ᱛᱟᱨᱯᱚᱨᱮ ᱤᱭᱟᱹ ᱜᱮᱫ ᱠᱟᱛᱮ ᱟᱹᱨᱩᱯ ᱠᱟᱛᱮ ᱠᱷᱟᱸᱡᱚ ᱠᱮᱫ ᱜᱤᱧ ᱛᱟᱨᱯᱚᱨᱮ ᱟᱨᱚ ᱥᱩᱱᱩᱢᱤᱧ ᱨᱚᱝ ᱠᱮᱫ ᱜᱮ ᱨᱚᱝ ᱠᱟᱛᱮ ᱟᱨᱩᱧ ᱞᱟᱜᱟᱣᱟᱫ ᱜᱮ ᱵᱩᱞᱩᱝ ᱠᱚ ᱟᱨᱚᱧ ᱟᱸᱜᱽᱲᱚ ᱠᱟᱜ ᱜᱮ ᱟᱹᱭᱩᱵ ᱦᱚᱸ ᱫᱟᱠᱟ ᱩᱛᱩ ᱜᱮ ᱟᱨ ᱨᱩᱴᱤ ᱢᱩᱴᱤ ᱫᱚ ᱵᱟᱞᱮ ᱨᱩᱴᱤᱭᱟ ᱫᱟᱠᱟ ᱩᱛᱩ ᱫᱚ ᱵᱟᱱᱟᱨ ᱵᱮᱞᱟ ᱟᱞᱮ ᱫᱚ